ᱜᱟᱹᱭ ᱰᱟᱝᱜᱽᱨᱟ ᱥ ᱤᱢ ᱥᱩᱠᱨᱤ ᱢᱤᱦᱩ ᱢᱮᱨᱚᱢ ᱡᱚᱛᱚᱜᱮ ᱱᱩᱠᱩᱠᱚ ᱟᱹᱥᱩᱞ ᱠᱟᱛᱮᱱ ᱱᱩᱠᱩᱠᱚ ᱦᱚᱸ ᱪᱮᱫ ᱠᱚᱪᱚ ᱡᱚᱢ ᱠᱟᱛᱮᱫ ᱧᱟᱢ ᱠᱟᱛᱮᱫ ᱦᱚᱭᱛᱚ ᱨᱩᱣᱟᱹᱼᱦᱟᱥᱩ ᱨᱳᱜᱽᱼᱟᱡᱟᱨ ᱫᱚ ᱛᱟᱦᱮᱱ ᱜᱮᱭᱟ ᱧᱟᱢᱠᱚ ᱜᱮᱭᱟ ᱜᱟᱹᱭ ᱰᱟᱝᱜᱽᱨᱟ ᱦᱚᱸ ᱢᱮᱨᱚᱢ ᱥᱩᱠᱨᱤ ᱦᱚᱸ ᱜᱟᱹᱭ ᱰᱟᱝᱜᱽᱨᱟ ᱠᱟᱴᱟ ᱯᱷᱩᱞᱟᱹᱣᱞᱮᱱ ᱠᱷᱟᱱ ᱠᱷᱩᱨᱟᱹ ᱨᱳᱜᱽ ᱧᱟᱢ ᱠᱚᱣᱟ ᱱᱚᱣᱟᱫᱚ ᱨᱟᱱ ᱨᱮᱦᱮᱫᱟᱠᱚ ᱦᱩᱭᱩᱜᱼᱟ ᱵᱟᱝ ᱞᱚᱥᱚᱫᱨᱮ ᱛᱚᱞ ᱠᱟᱠᱚ ᱦᱩᱭᱩᱜᱼᱟ ᱡᱟᱛᱮ ᱨᱚᱸᱠᱚ ᱟᱞᱚᱠᱚ ᱟᱵᱚᱜ ᱞᱟᱹᱜᱤᱫ ᱵᱟᱝ ᱜᱟᱹᱭ ᱰᱟᱝᱜᱽᱨᱟ ᱦᱚᱸ ᱵᱟᱝ ᱢᱚᱪᱟ ᱠᱷᱩᱨᱟᱹ ᱧᱟᱢ ᱠᱚᱣᱟ ᱢᱚᱪᱟ ᱨᱮᱱᱟᱝ ᱨᱟᱱᱦᱚᱸ ᱡᱚᱢ ᱚᱪᱚᱠᱚ ᱦᱩᱭᱩᱜᱼᱟ ᱟᱨ ᱟᱨᱦᱚᱸ ᱮᱴᱟᱜ ᱥᱟᱶᱛᱮ ᱨᱩᱣᱟᱹ ᱧᱟᱢᱞᱮᱠᱚ ᱠᱷᱟᱱ ᱰᱟᱠᱴᱟᱨ ᱴᱷᱮᱱ ᱴᱨᱤᱴᱢᱮᱱᱴ ᱚᱪᱚᱠᱚ ᱦᱩᱭᱩᱜᱼᱟ ᱡᱚᱛᱚᱱᱠᱚ ᱦᱩᱭᱩᱜᱼᱟ ᱥᱩᱠᱨᱤ ᱦᱚᱸ ᱚᱱᱠᱟᱜᱮ ᱦᱚᱭᱛᱚ ᱩᱱᱠᱩ ᱦᱚᱸ ᱨᱩᱣᱟᱹ ᱧᱟᱢᱞᱮᱠᱚ ᱠᱷᱟᱱ ᱰᱟᱠᱴᱟᱨ ᱴᱷᱮᱱ ᱛᱟᱲᱟᱛᱟᱹᱲᱤ ᱪᱟᱞᱟᱜ ᱦᱩᱭᱩᱜᱼᱟ ᱩᱥᱟᱹᱨᱟᱛᱮ ᱨᱟᱱ ᱟᱹᱜᱩᱣᱟᱠᱚ ᱦᱩᱭᱩᱜᱼᱟ ᱨᱟᱱ ᱡᱚᱢᱦ ᱚᱪᱚᱠᱚ ᱦᱩᱭᱩᱜᱼᱟ ᱢᱮᱨᱚᱢᱦᱚᱸ ᱚᱝᱠᱟᱜᱮ ᱰᱟᱝᱜᱽᱨᱟ ᱞᱮᱠᱟᱜᱮ ᱢᱚᱪᱟ ᱠᱷᱩᱨᱟᱹ ᱧᱟᱢ ᱠᱚᱣᱟ ᱠᱟᱴᱟ ᱠᱷᱩᱨᱟᱹ ᱧᱟᱢ ᱠᱚᱣᱟ ᱩᱝᱠᱚ ᱦᱚᱸ ᱚᱝᱠᱟᱜᱮ ᱨᱟᱱ ᱞᱟᱜᱟᱣᱟᱠᱚ ᱦᱩᱭᱩᱜᱼᱟ ᱰᱟᱠᱴᱟᱨ ᱴᱷᱮᱱ ᱠᱷᱚᱡ ᱟᱹᱜᱩ ᱠᱟᱛᱮᱫ ᱵᱟᱝ ᱧᱤᱫᱟᱹ ᱛᱮᱦᱚᱸ ᱨᱟᱱ ᱡᱚᱢ ᱚᱪᱚᱠᱚ ᱦᱩᱭᱩᱜᱼᱟ ᱵᱤᱨ ᱨᱮᱱᱟᱝ ᱨᱮᱦᱮᱫ ᱨᱟᱱᱦᱚᱸ ᱟᱨ ᱥᱤᱢᱠᱚ ᱦᱚᱸ ᱚᱝᱠᱟᱜᱮ ᱨᱩᱣᱟᱹᱼᱦᱟᱥᱩ ᱧᱟᱢᱜᱚᱫ ᱠᱚᱣᱟ ᱢᱤᱫᱜᱷᱟᱹᱲᱤᱛᱮ ᱩᱱᱠᱩ ᱥᱤᱢ ᱠᱚᱦᱚᱸ ᱰᱟᱠᱴᱟᱨ ᱴᱷᱮᱡ ᱠᱷᱚᱡ ᱨᱟᱱ ᱟᱹᱜᱩ ᱠᱟᱛᱮᱫ ᱫᱟᱠᱟ ᱥᱚᱸᱜᱮ ᱥᱤᱯᱤ ᱢᱮᱥᱟᱞ ᱠᱟᱛᱮᱫ ᱡᱚᱢ ᱚᱪᱚᱠᱚ ᱦᱩᱭᱩᱜᱼᱟ ᱛᱚᱵᱮᱛᱚ ᱱᱩᱠᱩ ᱠᱚ ᱡᱤᱭᱟᱹᱞᱤᱠᱚ ᱵᱟᱧᱪᱟᱜ ᱛᱟᱵᱚᱱᱟ ᱵᱟᱝᱠᱷᱟᱡ ᱫᱚ ᱵᱟᱠᱚ ᱵᱟᱧᱪᱟᱜᱼᱟ